ᱵᱟᱡᱟᱨ ᱨᱮᱭᱟᱜ ᱨᱤᱰᱤᱢᱮᱰ ᱠᱤᱪᱨᱤᱡ ᱠᱷᱚᱱᱟᱜ ᱫᱚ ᱛᱤ ᱵᱮᱱᱟᱣ ᱠᱤᱪᱨᱤᱡ ᱫᱚ ᱟᱹᱰᱤᱜᱟᱱ ᱜᱮ ᱯᱷᱟᱨᱟᱠ ᱜᱮᱭᱟ ᱪᱮᱫᱟᱜ ᱥᱮ ᱨᱮᱰᱤᱢᱮᱰ ᱠᱤᱪᱨᱤᱡ ᱡᱟᱦᱟᱸ ᱠᱚ ᱵᱮᱱᱟᱣᱟ ᱚᱱᱟ ᱫᱚ ᱢᱤᱫ ᱫᱟᱢ ᱯᱷᱟᱢ ᱛᱟᱦᱮᱱᱟ ᱟᱨ ᱚᱸᱰᱮ ᱠᱷᱚᱱᱟᱜ ᱜᱮ ᱥᱮᱞᱟᱭᱛᱮ ᱠᱚ ᱵᱮᱱᱟᱣᱟ ᱢᱮᱱᱠᱷᱟᱱ ᱛᱤ ᱛᱮ ᱵᱮᱱᱟᱣ ᱟᱜ ᱞᱮᱠᱟ ᱫᱚ ᱚᱱᱟ ᱠᱤᱪᱨᱤᱡ ᱫᱚ ᱵᱟᱭ ᱥᱚᱠᱛᱚ ᱯᱚᱠᱛᱚ ᱠᱮᱴᱮᱡ ᱫᱚ ᱵᱟᱭ ᱛᱟᱦᱮᱱᱟ ᱨᱮᱰᱤᱢᱮᱰ ᱠᱤᱪᱨᱤᱡ ᱟᱹᱰᱤ ᱡᱟᱹᱥᱛᱤ ᱵᱟᱡᱟᱨ ᱨᱮ ᱢᱮᱱᱟᱜᱼᱟ ᱮᱱᱛᱮ ᱨᱮᱦᱚᱸ ᱦᱚᱲ ᱛᱤ ᱛᱮ ᱵᱮᱱᱟᱣ ᱜᱟᱞᱟᱝᱼᱟᱜ ᱜᱮ ᱥᱤᱞᱟᱭ ᱵᱮᱥᱤ ᱠᱚ ᱠᱩᱥᱤᱭᱟᱜ ᱠᱟᱱᱟ ᱠᱟᱨᱚᱱ ᱞᱟᱦᱟ ᱨᱮᱜᱮ ᱢᱮᱱ ᱦᱩᱭᱱᱟ ᱡᱮ ᱨᱮᱰᱤᱢᱮᱰ ᱨᱮᱭᱟᱜ ᱠᱤᱪᱨᱤᱡ ᱫᱚ ᱢᱮᱥᱤᱱ ᱛᱮ ᱵᱮᱱᱟᱜ ᱠᱟᱱᱟ ᱟᱨ ᱚᱱᱟ ᱫᱚ ᱯᱷᱟᱨᱢ ᱠᱷᱚᱡ ᱚᱸᱰᱮ ᱠᱷᱚᱱᱟᱜ ᱜᱮ ᱥᱮᱞᱟᱭ ᱠᱟᱛᱮ ᱡᱟᱦᱟᱸ ᱨᱮ ᱥᱮᱞᱟᱭ ᱥᱚᱢᱟᱱ ᱛᱮ ᱵᱟᱹᱭᱥᱟᱹᱣ ᱞᱮᱱᱠᱷᱟᱱ ᱴᱷᱤᱠ ᱥᱚᱢᱟᱱ ᱛᱮ ᱥᱤᱞᱟᱭᱚᱜᱼᱟ ᱟᱨ ᱵᱟᱝᱠᱷᱟᱱ ᱫᱚ ᱚᱱᱟ ᱫᱚ ᱚᱲᱮᱡ ᱫᱚ ᱚᱲᱮᱡ ᱨᱮᱜᱮ ᱛᱟᱦᱮᱱᱟ ᱟᱨ ᱛᱤ ᱛᱮ ᱜᱟᱞᱟᱝ ᱟᱜ ᱫᱚ ᱵᱮᱥ ᱴᱷᱤᱠ ᱧᱮᱞ ᱠᱟᱛᱮᱢ ᱥᱤᱞᱟᱭᱟ ᱟᱨ ᱥᱚᱠᱛᱚ ᱯᱚᱠᱛᱚ ᱥᱟᱺᱦᱤᱡ ᱜᱮᱢ ᱵᱮᱱᱟᱣᱟ ᱚᱱᱟᱛᱮ ᱦᱚᱲ ᱠᱚᱫᱚ ᱨᱮᱰᱤᱢᱮᱰ ᱠᱤᱪᱨᱤᱡ ᱠᱷᱚᱱᱟᱜ ᱡᱟᱹᱥᱛᱤ ᱜᱮ ᱜᱟᱞᱟᱝ ᱟᱜ ᱜᱮᱠᱚ ᱠᱩᱥᱤᱭᱟᱜᱼᱟ